ᱦᱳᱭ ᱛᱤᱱᱟᱹᱜ ᱮᱢ ᱤᱫᱤᱭᱟ

ᱪᱮᱫ ᱟᱹᱞᱤᱧ ᱢᱳᱦᱚᱱ ᱢᱩᱨᱢᱩ ᱦᱳᱭ ᱵᱟᱝᱠᱤ ᱠᱷᱚᱱ ᱟᱹᱞᱤᱧ ᱪᱟᱞᱟᱜ ᱟᱹᱞᱤᱧ ᱦᱩᱱᱟᱹᱝ ᱚᱴᱳ ᱟᱹᱵᱤᱱᱟᱜ ᱦᱚᱸ ᱵᱷᱟᱲᱟᱭᱟ ᱦᱮᱸ ᱵᱤᱡᱚᱭ ᱛᱟᱲᱟ

ᱦᱮᱸ ᱯᱚᱸᱫᱨᱚ ᱢᱤᱱᱤᱴ ᱫᱚᱥ ᱢᱤᱱᱤᱴ ᱯᱚᱨᱮ ᱟᱨ ᱛᱤᱱᱟᱹᱜ ᱵᱤᱱ ᱤᱫᱤᱭᱟ ᱟᱹᱵᱤᱱ ᱦᱳᱭ ᱦᱳᱭ ᱰᱷᱮᱹᱨ ᱵᱤᱱ ᱞᱟᱹᱭᱮᱫ ᱫᱚ ᱟᱨ ᱯᱳᱨᱴᱟᱞ ᱢᱟ ᱦᱟᱡᱟᱨ ᱴᱟᱠᱟ ᱛᱮᱧ ᱢᱮᱱᱮᱜᱼᱟ ᱤᱫᱤ

ᱵᱟᱭ ᱜᱟᱱᱚᱜᱼᱟ ᱥᱮ ᱚᱱᱟ ᱫᱚ ᱟᱪᱪᱷᱟ ᱵᱟᱨᱳᱥᱚ ᱤᱫᱤᱭ ᱵᱤᱱ ᱪᱮᱫ ᱵᱤᱱ ᱢᱮᱱᱮᱜᱼᱟ

ᱵᱟᱹᱵᱤᱱ ᱨᱮᱵᱮᱱᱟ ᱟᱫᱚ ᱟᱫᱚ ᱵᱟᱹᱵᱤᱱ ᱵᱟᱹᱵᱤᱱ ᱤᱫᱤᱭᱟ ᱛᱟᱦᱚᱞᱮ ᱦᱳᱭ ᱵᱟᱨᱳ ᱥᱚ ᱜᱮ ᱤᱫᱤ ᱵᱤᱱ ᱥᱮ ᱟᱹᱞᱤᱧ ᱦᱟᱡᱟᱨ ᱴᱟᱠᱟ ᱞᱤᱧ ᱢᱮᱱ ᱠᱮᱜᱼᱟ ᱟᱨ ᱟᱹᱵᱤᱱ ᱟᱨ ᱦᱚᱸ ᱵᱟᱨᱥᱟᱭ ᱵᱤᱱ ᱨᱟᱠᱟᱵ ᱠᱮᱜᱼᱟ ᱱᱤᱭᱟᱹ ᱯᱚᱨᱮ ᱨᱮᱢᱟ ᱴᱳᱴᱟᱞ ᱢᱟ ᱟᱹᱰᱤ ᱠᱚᱢᱛᱮ ᱤᱫᱤᱭᱟ ᱦᱟᱡᱟᱨ ᱴᱟᱠᱟ ᱱᱚᱥᱚ ᱚᱱᱠᱟ ᱵᱷᱤᱛᱨᱤ ᱨᱮ ᱤᱫᱤᱭᱟ ᱦᱮᱸ ᱛᱤᱱᱟᱹᱜ ᱪᱳᱫᱽᱫᱳ ᱥᱚ

ᱵᱟᱝ ᱤᱭᱟᱹ ᱪᱳᱫᱽᱫᱚ ᱥᱚ ᱦᱮᱸ ᱡᱚᱛᱚ ᱜᱤᱧ ᱤᱫᱤᱭᱟ ᱱᱤᱭᱟᱹ ᱠᱷᱚᱱ ᱫᱚ ᱵᱟᱹᱵᱤᱱ ᱠᱚᱢᱟ

ᱵᱟᱨᱳᱥᱚ ᱦᱩᱱᱟᱹᱝ ᱨᱮᱞᱤᱧ ᱢᱮᱱᱮᱫ ᱛᱟᱦᱮᱱ ᱟᱫᱚ ᱵᱟᱨᱳᱥᱚ ᱩᱱᱤᱭᱟᱜ ᱠᱚᱭᱫᱟ ᱜᱷᱚᱴᱚᱞᱟ ᱫᱚ ᱠᱚᱢᱥᱚᱢ ᱤᱫᱤᱭᱟ ᱦᱩᱱᱟᱹᱝ ᱵᱟᱲᱟ ᱠᱟᱱᱟ ᱡᱟᱦᱟᱸ ᱨᱮᱜᱮ ᱤᱫᱤ ᱞᱟᱜᱟᱫ ᱡᱮᱴᱟ ᱚᱱᱠᱟᱱᱟᱝ ᱥᱟᱭᱠᱮᱞ ᱛᱟᱱᱟᱝ ᱨᱮ ᱦᱚᱸ ᱥᱮ ᱠᱚᱢᱥᱚᱢ ᱤᱫᱤᱭᱟ ᱟᱹᱵᱤᱱ ᱰᱷᱮᱹᱨ ᱵᱤᱱ ᱤᱫᱤᱭᱮᱫ ᱫᱚ ᱰᱷᱮᱹᱨ ᱵᱤᱱ ᱤᱫᱤᱭᱮᱜᱼᱟ

ᱮᱴᱟᱜ ᱜᱟᱹᱲᱤ ᱵᱟᱠᱷᱟᱱ ᱵᱚ ᱨᱤᱡᱟᱨᱵᱷᱟ ᱛᱮᱨᱚᱥᱚ ᱵᱤᱱ ᱤᱫᱤᱭᱟ ᱟᱹᱵᱤᱱ ᱫᱚ